ᱤᱧ ᱫᱷᱮᱱ ᱦᱚᱹᱧ ᱠᱚᱨᱟᱣ ᱜᱮᱭᱟ ᱟᱨ ᱵᱮᱭᱟᱢ ᱨᱮᱱᱟᱜ ᱠᱟᱭᱫᱟ ᱟᱹᱨᱤ ᱠᱚᱦᱚᱸ ᱤᱧ ᱠᱚᱨᱟᱣᱟ ᱡᱮᱢᱚᱱ ᱯᱚᱫᱭᱟᱥᱚᱱ ᱡᱚᱜᱟᱥᱚᱱ ᱦᱚᱞᱟᱥᱚᱱ ᱟᱹᱰᱤ ᱨᱚᱠᱚᱢ ᱵᱮᱭᱟᱢ ᱨᱮᱱᱟᱜ ᱠᱟᱭᱫᱟ ᱠᱚᱹᱧ ᱠᱚᱨᱟᱣᱟ ᱵᱮᱭᱟᱢ ᱥᱚᱲᱠᱚ ᱧᱩᱢ ᱞᱮᱠᱟᱱᱟᱜ ᱮᱱᱮᱢ ᱠᱚ ᱯᱟᱞᱟᱣᱟ